ᱤᱧ ᱡᱟᱦᱟᱸ ᱯᱩᱛᱷᱤᱧ ᱦᱟᱛᱟᱣ ᱞᱮᱫᱟ ᱚᱱᱟ ᱯᱩᱛᱷᱤ ᱨᱮᱭᱟᱜ ᱧᱩᱛᱩᱢ ᱫᱚ ᱦᱳᱭᱳᱜ ᱠᱟᱱᱟ ᱢᱟᱨᱮ ᱦᱟᱯᱲᱟᱢ ᱠᱚᱣᱟᱜ ᱠᱟᱛᱷᱟ ᱚᱱᱟ ᱯᱩᱛᱷᱤᱨᱮ ᱚᱱᱚᱞᱤᱭᱟᱹ ᱢᱟᱨᱮ ᱦᱟᱯᱲᱟᱢ ᱠᱚᱣᱟᱜ ᱟᱹᱨᱤᱪᱟᱹᱞᱤ ᱞᱟᱭ ᱞᱟᱠᱪᱟᱨ ᱢᱟᱨᱮ ᱦᱟᱯᱲᱟᱢ ᱠᱚᱣᱟᱜ ᱡᱚᱢ ᱧᱩ ᱦᱚᱨᱚᱜ ᱵᱟᱸᱫᱮ ᱚᱠᱟ ᱞᱮᱠᱟ ᱛᱟᱦᱮᱸ ᱠᱟᱱᱟ ᱚᱱᱟ ᱟᱹᱰᱤ ᱱᱟᱯᱟᱭᱛᱮ ᱚᱞ ᱥᱚᱫᱚᱨ ᱟᱠᱟᱫᱟ